ᱦᱮᱸ ᱤᱧ ᱱᱚᱝᱠᱟᱱ ᱯᱚᱛᱚᱵ ᱢᱩᱨᱟᱹᱭ ᱤᱧ ᱥᱮᱱ ᱠᱟᱱᱟ ᱡᱟᱦᱟᱸ ᱫᱚ ᱟᱞᱮ ᱟᱛᱳ ᱥᱩᱨ ᱨᱮ ᱢᱤᱫ ᱯᱚᱛᱚᱵ ᱢᱩᱨᱟᱹᱭ ᱚᱸᱰᱮ ᱪᱟᱞᱟᱣ ᱠᱟᱛᱮ ᱤᱧ ᱯᱚᱛᱚᱵ ᱠᱚᱹᱧ ᱯᱟᱲᱦᱟᱣ ᱟᱠᱟᱫᱟ ᱢᱮᱱᱠᱷᱟᱱ ᱚᱸᱰᱮ ᱫᱚ ᱡᱟᱹᱥᱛᱤ ᱯᱚᱛᱚᱵ ᱫᱚ ᱵᱟᱹᱱᱩᱜᱼᱟ ᱤᱱᱟᱹ ᱵᱮᱜᱚᱨ ᱟᱞᱮᱭᱟᱜ ᱵᱤᱫᱽᱫᱟᱹᱜᱟᱲᱨᱮ ᱢᱤᱫᱴᱟᱝ ᱯᱚᱛᱚᱵ ᱢᱩᱨᱟᱹᱭ ᱢᱮᱱᱟᱜᱼᱟ ᱡᱟᱦᱟᱸ ᱨᱮᱫᱚ ᱟᱹᱰᱤ ᱟᱭᱢᱟ ᱞᱮᱠᱟᱱᱟᱜ ᱯᱚᱛᱚᱵ ᱠᱚ ᱢᱮᱱᱟᱜᱼᱟ ᱟᱨ ᱤᱧᱟᱹᱝ ᱚᱲᱟᱜ ᱨᱮ ᱱᱤᱡᱮᱭᱟᱜ ᱯᱚᱛᱚᱵ ᱢᱩᱨᱟᱹᱭ ᱦᱚᱸ ᱢᱮᱱᱟᱜ ᱠᱟᱫᱟ ᱯᱚᱛᱚᱵ ᱢᱩᱨᱟᱹᱭ ᱨᱮᱭᱟᱜ ᱵᱚᱨᱱᱚᱱᱟ ᱫᱚ ᱱᱚᱝᱠᱟᱱ ᱠᱟᱱᱟ ᱡᱮᱞᱮᱠᱟ ᱯᱚᱛᱚᱵ ᱢᱩᱨᱟᱹᱭ ᱨᱮᱫᱚ ᱟᱹᱰᱤ ᱟᱭᱢᱟ ᱞᱮᱠᱟᱱ ᱯᱟᱹᱴᱷᱩᱣᱟᱹ ᱠᱚ ᱢᱮᱱᱟᱜ ᱠᱚᱣᱟ ᱡᱟᱦᱟᱸ ᱫᱚ ᱟᱠᱚᱣᱟᱜ ᱠᱩᱠᱞᱤ ᱛᱟᱦᱮᱱᱟ ᱢᱚᱱᱮᱨᱮ ᱢᱮᱱᱠᱷᱟᱱ ᱚᱱᱟ ᱠᱩᱠᱞᱤ ᱨᱮᱭᱟᱜ ᱛᱮᱞᱟ ᱵᱟᱰᱟᱭ ᱞᱟᱹᱜᱤᱫ ᱛᱮ ᱚᱱᱟ ᱯᱚᱛᱚᱵ ᱢᱩᱨᱟᱹᱭ ᱨᱮᱠᱚ ᱥᱮᱱᱚᱜ ᱛᱟᱦᱮᱱᱟ ᱚᱸᱰᱮ ᱪᱟᱞᱟᱣ ᱠᱟᱛᱮ ᱢᱤᱫ ᱯᱚᱛᱚᱵ ᱠᱚ ᱯᱟᱲᱦᱟᱣᱟ ᱡᱟᱦᱟᱸ ᱟᱠᱚ ᱢᱚᱱᱮᱨᱮ ᱠᱩᱠᱞᱤ ᱛᱟᱦᱮᱱ ᱛᱟᱠᱚᱣᱟ ᱚᱱᱟ ᱚᱸᱰᱮ ᱪᱟᱞᱟᱣ ᱠᱟᱛᱮᱜ ᱠᱚ ᱵᱟᱲᱟᱭ ᱧᱟᱢ ᱫᱟᱲᱮᱭᱟᱜᱼᱟ ᱚᱱ ᱚᱱᱠᱟᱜᱮ ᱯᱚᱛᱚᱵ ᱢᱩᱨᱟᱹᱭ ᱨᱮᱭᱟᱜ ᱵᱚᱨᱱᱚᱱᱟ ᱫᱚ ᱤᱱᱟᱹ ᱛᱟᱭᱚᱢ ᱤᱧᱟᱹᱜ ᱠᱩᱠᱢᱩ ᱨᱮᱭᱟᱜ ᱯᱚᱛᱚᱵ ᱢᱩᱨᱟᱹᱭ ᱤᱫᱤ ᱠᱟᱛᱮ ᱡᱟᱦᱟᱸ ᱫᱷᱟᱨᱚᱱᱟ ᱢᱮᱱᱟᱜ ᱛᱤᱧᱟᱹ ᱚᱱᱟ ᱫᱚ ᱦᱩᱭᱩᱜ ᱠᱟᱱᱟ ᱟᱵᱚ ᱥᱟᱶᱛᱟ ᱨᱮ ᱯᱟᱹᱴᱷᱩᱣᱟᱹ ᱠᱚᱫᱚ ᱠᱟᱹᱣᱰᱤ ᱨᱮᱭᱟᱜ ᱟᱹᱰᱤ ᱟᱱᱟᱴ ᱛᱟᱦᱮᱱ ᱛᱟᱦᱮᱱ ᱥᱮ ᱢᱮᱱᱟᱜ ᱛᱟᱠᱚᱣᱟ ᱪᱮᱫᱟᱜ ᱥᱮ ᱱᱚᱣᱟ ᱠᱚᱫᱚ ᱧᱮᱞ ᱟᱠᱟᱱ ᱜᱮᱭᱟ ᱚᱱᱟᱛᱮ ᱤᱧ ᱢᱮᱱᱟ ᱵᱟᱝᱢᱟ ᱯᱚᱛᱚᱵ ᱢᱩᱨᱟᱹᱭ ᱫᱚ ᱥᱩᱨ ᱥᱩᱯᱩᱨ ᱨᱮ ᱛᱟᱦᱮᱸ ᱞᱮᱱᱠᱷᱟᱱ ᱟᱹᱰᱤ ᱵᱷᱟᱜᱮᱭᱟ ᱪᱮᱫᱟᱜ ᱥᱮ ᱡᱟᱦᱟᱸᱭ ᱜᱤᱫᱽᱨᱟᱹ ᱥᱮ ᱯᱟᱹᱴᱷᱩᱣᱟᱹ ᱠᱚ ᱯᱟᱲᱦᱟᱣ ᱨᱮᱭᱟᱜ ᱥᱮ ᱡᱟᱦᱟᱱᱟᱜ ᱵᱟᱰᱟᱭ ᱨᱮᱭᱟᱜ ᱞᱟᱹᱠᱛᱤ ᱛᱟᱦᱮᱱ ᱠᱷᱟᱱ ᱚᱸᱰᱮ ᱪᱟᱞᱟᱣ ᱠᱟᱛᱮᱜ ᱯᱟᱲᱦᱟᱣ ᱫᱟᱲᱮᱭᱟᱜᱼᱟ ᱚᱱᱟ ᱞᱮᱠᱟᱛᱮ ᱱᱚᱣᱟᱜᱮ ᱫᱷᱟᱨᱚᱱᱟ ᱡᱮ ᱚᱱᱟ ᱯᱚᱛᱚᱵ ᱢᱩᱨᱟᱹᱭ ᱛᱟᱦᱮᱸ ᱞᱮᱱᱠᱷᱟᱱ ᱟᱨ ᱟᱭᱢᱟ ᱞᱮᱠᱟᱱ ᱯᱚᱛᱚᱵ ᱠᱚ ᱚᱸᱰᱮ ᱛᱟᱦᱮᱸ ᱞᱮᱱᱠᱷᱟᱱ ᱛᱟᱦᱚᱞᱮ ᱯᱟᱹᱴᱷᱩᱣᱟᱹ ᱠᱚᱣᱟᱜ ᱢᱚᱱᱮᱨᱮ ᱨᱟᱹᱥᱠᱟᱹ ᱛᱟᱦᱮᱱᱟ ᱵᱟᱝᱢᱟ ᱱᱚᱣᱟ ᱯᱚᱛᱚᱵ ᱢᱩᱨᱟᱹᱭ ᱨᱮ ᱟᱭᱢᱟ ᱞᱮᱠᱟᱱᱟᱜ ᱵᱟᱰᱟᱭ ᱨᱮᱭᱟᱜ ᱯᱚᱛᱚᱵ ᱠᱚ ᱢᱮᱱᱟᱜᱼᱟ ᱟᱨ ᱯᱟᱲᱦᱟᱣ ᱦᱚᱛᱮ ᱛᱮ ᱫᱤᱱᱟᱹᱢ ᱵᱟᱝ ᱨᱮᱦᱚᱸ ᱡᱚᱠᱷᱚᱱ ᱜᱮ ᱚᱠᱛᱚᱭ ᱧᱟᱢᱟ ᱚᱸᱰᱮ ᱯᱚᱛᱚᱵ ᱢᱩᱨᱟᱹᱭ ᱨᱮ ᱥᱮᱴᱮᱨᱚᱜᱼᱟ ᱯᱚᱛᱚᱵ ᱯᱟᱲᱦᱟᱣ ᱞᱟᱹᱜᱤᱫ ᱱᱚᱝᱠᱟᱜᱮ ᱱᱚᱣᱟ ᱨᱮᱭᱟᱜ ᱫᱷᱟᱨᱚᱱᱟ ᱫᱚ